ᱵᱤᱴᱮᱱ ᱫᱚ ᱡᱟᱦᱟᱸᱭ ᱧᱩᱛᱩᱢ ᱛᱮ ᱵᱮᱱᱟᱣ ᱠᱚᱜᱼᱟ ᱩᱱᱤᱜᱮ ᱤᱭᱟᱹ ᱫᱟᱲᱮᱭᱟᱜ ᱟᱭ ᱩᱱᱤᱭᱟᱜ ᱩᱱᱤᱭᱟᱜ ᱩᱱᱤᱭᱟᱜ ᱡᱩᱫᱤ ᱡᱟᱦᱟᱸᱭᱟᱜ ᱟᱹᱠᱷᱨᱤᱧᱟᱭ ᱮᱱᱠᱷᱟᱱ ᱫᱚ ᱩᱱᱤᱭᱟᱜ ᱡᱩᱫᱤ ᱡᱟᱦᱟᱸᱭᱟᱜ ᱟᱹᱠᱷᱨᱤᱧᱟᱭ ᱮᱱᱠᱷᱟᱱ ᱫᱚ ᱩᱱᱤ ᱠᱮᱥ ᱫᱟᱲᱮᱭᱟᱜ ᱟᱭ ᱚᱱᱟᱫᱚ ᱡᱟᱦᱟᱸ ᱧᱩᱛᱩᱢ ᱛᱮ ᱯᱮᱴᱤᱭᱮᱢ ᱵᱮᱱᱟᱣ ᱠᱚᱜᱼᱟ ᱩᱱᱤ ᱜᱮ ᱡᱟᱦᱟᱸ ᱞᱮᱠᱟ ᱥᱮᱨᱮᱧ ᱥᱮᱨᱮᱧ ᱚᱞ ᱠᱟᱜ ᱟᱭ ᱠᱤᱱᱛᱩ ᱩᱱᱤᱭᱟᱜ ᱫᱚ ᱵᱟᱢ ᱤᱭᱟᱹ ᱫᱟᱲᱮᱭᱟᱜᱼᱟ ᱦᱟᱛᱟᱣ ᱠᱟᱜ ᱠᱷᱟᱱ ᱫᱚ ᱴᱷᱤᱠ ᱜᱮᱭᱟ ᱩᱱᱤ ᱯᱩᱭᱥᱟᱹ ᱮᱢ ᱦᱩᱭᱩᱜᱼᱟ ᱤᱭᱟᱹ ᱦᱩᱭᱩᱜᱼᱟ ᱡᱟᱦᱟᱸ ᱞᱮᱠᱟᱛᱮ ᱡᱩᱫᱤ ᱩᱱᱤ ᱡᱮ ᱟᱡ ᱮ ᱚᱞ ᱠᱟᱜᱼᱟ ᱟᱨᱮ ᱤᱭᱟᱹᱭᱟ ᱮᱱᱠᱷᱟᱱ ᱫᱚ ᱚᱱᱟᱫᱚ ᱵᱟᱭ ᱜᱟᱱᱚᱜᱼᱟ ᱡᱟᱦᱟᱸ ᱞᱮᱠᱟ ᱦᱟᱣ ᱫᱚ ᱳᱰᱤᱥᱟ ᱯᱚᱱᱚᱛ ᱨᱮᱱ ᱠᱚ ᱚᱞ ᱳᱰᱤᱥᱟ ᱯᱚᱱᱚᱛ ᱨᱮᱱ ᱠᱟᱱᱟ ᱠᱚ ᱩᱱᱠᱩ ᱫᱚ ᱵᱩᱨᱩ ᱨᱮᱠᱚ ᱛᱟᱦᱮᱱᱟ ᱵᱩᱨᱩ ᱠᱷᱚᱱᱟᱜ ᱮᱢ ᱟᱹᱜᱩ ᱠᱚᱣᱟ ᱪᱟᱹᱴᱱᱤᱭᱟᱢ ᱦᱟᱱᱟᱢ ᱨᱤᱫᱟ ᱱᱚᱣᱟᱢ ᱨᱤᱫᱟ ᱢᱟᱹᱨᱤᱪ ᱵᱩᱞᱩᱝ ᱨᱤᱫ ᱠᱟᱛᱮ ᱮᱢ ᱤᱭᱟᱹ ᱠᱚᱣᱟ ᱯᱷᱤᱨ ᱫᱚ ᱯᱷᱤᱨ ᱫᱚ ᱚᱱᱟ ᱤᱭᱟᱹ ᱦᱩᱭ ᱠᱟᱛᱮ ᱦᱟᱣ ᱫᱚ ᱯᱷᱮᱞᱮᱨᱤᱭᱟᱹ ᱴᱤᱵᱤ ᱠᱚᱨᱮ ᱦᱚᱸ ᱟᱹᱰᱤ ᱢᱟᱨᱟᱝ ᱨᱟᱱ ᱠᱟᱱᱟ ᱦᱟᱣ ᱨᱮᱭᱟᱜ ᱫᱚ ᱟᱨ ᱦᱟᱣ ᱫᱚ ᱤᱭᱟᱹ ᱠᱚᱣᱟ ᱠᱚ ᱦᱟᱣ ᱫᱚ ᱳᱰᱤᱥᱟ ᱯᱚᱱᱚᱛ ᱨᱮᱱ ᱠᱟᱱᱟ ᱠᱚ